ᱪᱮᱬᱮ ᱠᱚ ᱵᱟᱨᱮᱛᱮ ᱤᱧ ᱵᱟᱲᱟᱭ ᱟᱠᱟᱫ ᱠᱟᱹᱦᱱᱤ ᱢᱩᱫᱽᱨᱮ ᱯᱚᱸᱰᱤᱛ ᱨᱚᱜᱷᱩᱱᱟᱛᱷ ᱢᱩᱨᱢᱩ ᱢᱤᱫᱴᱮᱱᱮ ᱚᱞ ᱟᱠᱟᱫᱟ ᱡᱟᱦᱟᱸᱜᱮ ᱯᱟᱹᱨᱥᱤ ᱯᱚᱦᱟ ᱚᱱᱟᱨᱮ ᱥᱟᱠᱟᱢ ᱪᱮᱬᱮ ᱟᱨ ᱦᱟᱹᱛᱤ ᱨᱮᱱᱟᱜ ᱞᱟᱹᱭ ᱢᱮᱱᱟᱜᱼᱟ ᱟᱨ ᱚᱱᱟ ᱠᱟᱹᱦᱱᱤ ᱨᱮᱫᱚ ᱢᱤᱫᱴᱤᱡ ᱥᱟᱠᱟᱢ ᱪᱮᱬᱮ ᱢᱤᱫᱴᱟᱱ ᱫᱟᱨᱮ ᱨᱮ ᱵᱤᱞᱤ ᱛᱩᱠᱟᱹ ᱛᱩᱠᱟᱹ ᱠᱟᱜ ᱟᱭ ᱛᱩᱠᱟᱹ ᱠᱟᱛᱮᱫ ᱫᱤᱱᱜᱮ ᱵᱤᱞᱤᱭᱟᱭ ᱟᱨ ᱦᱚᱯᱚᱱ ᱠᱚᱣᱟᱭ ᱟᱨ ᱩᱱᱤ ᱦᱟᱹᱛᱤ ᱫᱚ ᱦᱤᱡᱩᱜᱼᱟᱭ ᱟᱨ ᱦᱮᱡ ᱠᱟᱛᱮᱫ ᱚᱸᱰᱮ ᱫᱟᱨᱮ ᱨᱮ ᱫᱚᱢᱮ ᱜᱷᱟᱥᱟᱜ ᱟᱭ ᱜᱷᱟᱥᱟᱜ ᱠᱷᱟᱱ ᱫᱚᱭ ᱚᱱᱟ ᱡᱟᱦᱟᱸ ᱫᱟᱨᱮ ᱥᱚᱠᱛᱚ ᱨᱩᱠᱩᱜᱼᱟ ᱨᱩᱠᱩ ᱞᱮᱱᱠᱷᱟᱱ ᱫᱚ ᱚᱱᱟ ᱛᱩᱠᱟᱹ ᱠᱷᱚᱱ ᱦᱚᱯᱚᱱ ᱠᱚᱦᱚᱸ ᱠᱚ ᱞᱮᱵᱫᱟ ᱧᱩᱨᱩᱜᱼᱟ ᱟᱨ ᱩᱱᱠᱩ ᱫᱚᱠᱚ ᱜᱩᱡᱩᱜᱼᱟ ᱟᱫᱚ ᱡᱟᱦᱟᱸ ᱛᱤᱱᱟᱹᱜ ᱫᱷᱟᱣᱜᱮ ᱱᱚᱝᱠᱟᱭ ᱵᱮᱱᱟᱣᱟ ᱛᱩᱠᱟᱹ ᱩᱱᱤ ᱪᱮᱬᱮ ᱚᱱᱠᱟᱜᱮ ᱵᱤᱞᱤᱭᱟᱭ ᱦᱚᱯᱚᱱ ᱠᱚᱣᱟ ᱠᱚ ᱟᱨᱚ ᱢᱩᱪᱟᱹᱫ ᱨᱮ ᱚᱱᱠᱟ ᱜᱮᱠᱚ ᱢᱟᱱᱮ ᱵᱟᱭ ᱥᱮᱬᱟ ᱦᱚᱪᱚ ᱫᱟᱲᱮ ᱟᱠᱚᱣᱟ ᱟᱫᱚ ᱢᱩᱪᱟᱹᱫ ᱨᱮᱫᱚ ᱚᱱᱟᱜᱮ ᱩᱱᱤ ᱪᱮᱫ ᱮ ᱩᱭᱦᱟᱹᱨ ᱠᱮᱫᱼᱟ ᱪᱮᱫ ᱞᱮᱠᱟᱨᱮ ᱱᱩᱭ ᱩᱱ ᱢᱟᱨᱟᱝ ᱦᱟᱹᱛᱤ ᱫᱚᱧ ᱡᱟᱹᱨᱤᱭᱮᱭᱟ ᱟᱫᱚ ᱢᱩᱪᱟᱹᱫ ᱨᱮ ᱱᱚᱣᱟᱜᱮ ᱟᱡᱼᱮ ᱩᱭᱦᱟᱹᱨ ᱠᱮᱜᱼᱟ ᱵᱩᱫᱽᱫᱷᱤ ᱵᱚᱞᱚᱭᱮᱱᱟ ᱢᱤᱫ ᱫᱤᱱ ᱫᱚ ᱩᱱᱤ ᱟᱡᱟᱜ ᱞᱩᱛᱩᱨ ᱢᱟ ᱟᱹᱰᱤ ᱢᱟᱨᱟᱝᱼᱟᱜ ᱪᱮᱬᱮ ᱢᱟᱭ ᱦᱩᱰᱤᱧ ᱦᱩᱰᱤᱧ ᱜᱮᱭᱟ ᱴᱟᱴᱠᱟᱜᱮ ᱩᱱᱤ ᱟᱭᱟᱜ ᱞᱩᱛᱩᱨ ᱨᱮ ᱵᱚᱞᱚᱭᱮᱱᱟᱭ ᱵᱚᱞᱚᱭᱮᱱ ᱠᱷᱟᱱ ᱫᱚ ᱞᱩᱛᱩᱨ ᱵᱷᱤᱛᱤᱨ ᱥᱚᱠᱛᱚᱭ ᱯᱷᱮᱴᱮ ᱯᱷᱮᱴᱮ ᱯᱷᱮᱴᱮ ᱯᱷᱮᱴᱮ ᱠᱮᱫᱮᱭᱟ ᱟᱨ ᱯᱷᱮᱴᱮ ᱯᱷᱮᱴᱮ ᱠᱷᱟᱱ ᱞᱩᱛᱩᱨ ᱢᱟ ᱟᱹᱰᱤᱡᱳᱨ ᱦᱟᱹᱥᱩᱣᱟ ᱢᱮᱱᱠᱷᱟᱱ ᱚᱱᱟ ᱞᱩᱛᱩᱨ ᱥᱚᱠᱛᱚ ᱦᱟᱹᱥᱩ ᱠᱮᱫᱮ ᱠᱷᱟᱹᱛᱤᱨᱛᱮ ᱩᱱᱤᱫᱚ ᱥᱚᱠᱛᱚᱭ ᱦᱟᱱᱛᱮ ᱱᱟᱛᱮᱭ ᱵᱷᱤᱲᱠᱟᱹᱣ ᱮᱱᱟᱭ ᱫᱟᱹᱲ ᱫᱚᱱ ᱟᱹᱪᱩᱨ ᱠᱮᱜᱼᱟ ᱟᱫᱚ ᱚᱱᱟ ᱵᱷᱤᱛᱨᱤ ᱨᱮ ᱩᱱᱤ ᱟᱫᱚ ᱛᱟᱭᱚᱢ ᱫᱚ ᱤᱠᱟᱹᱭ ᱠᱷᱚᱡᱽ ᱠᱮᱜᱼᱟ ᱤᱠᱟᱹᱭ ᱠᱚᱭ ᱠᱮᱫ ᱠᱷᱟᱱ ᱫᱚ ᱤᱱᱟᱹ ᱦᱤᱞᱳᱜ ᱠᱷᱚᱱ ᱫᱚ ᱟᱫᱚ ᱚᱱᱟ ᱫᱟᱨᱮ ᱵᱩᱴᱟᱹ ᱫᱚ ᱩᱱᱤ ᱦᱟᱹᱛᱤ ᱫᱚ ᱵᱟᱭ ᱦᱮᱡ ᱞᱮᱱᱟ